ᱦᱚᱲᱢᱚ ᱥᱟᱶᱟᱨ ᱛᱟᱦᱮᱱ ᱞᱟᱹᱜᱤᱫ ᱵᱮᱭᱟᱢ ᱱᱤᱦᱟᱹᱛ ᱫᱚᱨᱠᱟᱨ ᱠᱟᱱᱟ ᱟᱨ ᱡᱩᱫᱤ ᱦᱚᱲᱢᱚ ᱵᱟᱢ ᱵᱮᱭᱟᱢ ᱠᱷᱟᱱ ᱫᱚ ᱦᱚᱲᱢᱚ ᱯᱩᱨᱟᱹ ᱦᱟᱢᱟᱞ ᱟᱨ ᱠᱷᱟᱨᱟᱯ ᱤᱫᱤᱜᱼᱟ ᱚᱱᱠᱟᱛᱮ ᱵᱮᱭᱟᱢ ᱞᱮᱠᱷᱟᱱ ᱫᱚ ᱦᱚᱲᱢᱚ ᱨᱮᱭᱟᱜ ᱢᱟᱭᱟᱢ ᱟᱹᱰᱤ ᱪᱮᱨᱦᱟ ᱫᱟᱹᱲᱟᱭ ᱟᱨ ᱟᱹᱰᱤᱜᱟᱱ ᱨᱳᱜᱽᱼᱟᱡᱟᱨ ᱠᱷᱚᱱᱮᱢ ᱥᱟᱦᱟᱨᱮᱢ ᱛᱟᱦᱮᱱᱟ ᱚᱱᱟ ᱪᱤᱠᱟᱹ ᱱᱚᱣᱟ ᱵᱮᱭᱟᱢ ᱱᱤᱦᱟᱹᱛ ᱫᱚᱨᱠᱟᱨᱚᱜ ᱠᱟᱱᱟ

ᱡᱚᱢᱟᱜ ᱧᱩᱣᱟᱜ ᱠᱚ ᱱᱟᱯᱟᱭᱛᱮ ᱦᱚᱡᱚᱢ ᱪᱟᱞᱟᱜᱼᱟ ᱵᱮᱭᱟᱢ ᱱᱤᱦᱟᱹᱛ ᱫᱚᱨᱠᱟᱨᱚᱜ ᱠᱟᱱᱟ ᱚᱱᱟᱛᱮ ᱠᱷᱚᱱ ᱵᱟᱹᱲᱛᱤ ᱵᱚᱱ ᱵᱮᱭᱟᱢ ᱵᱚᱱ ᱠᱚᱨᱟᱣ ᱢᱟ ᱟᱨ ᱡᱮᱢᱚᱱ ᱫᱤᱱᱟᱹᱢ ᱦᱤᱞᱳᱜ ᱱᱚᱣᱟ ᱫᱚ ᱨᱤᱦᱤᱴ ᱛᱟᱦᱮᱱᱢᱟ ᱟᱨ ᱦᱤᱡᱩᱜᱠᱟᱱ ᱟᱵᱚᱨᱮᱱ ᱯᱚᱝᱼᱯᱚᱝᱜᱽᱲᱟ ᱦᱚᱸ ᱩᱱᱠᱚ ᱠᱚᱦᱚᱸ ᱵᱚᱱ ᱞᱟᱹᱭ ᱥᱟᱰᱮᱭᱟᱠᱚᱢᱟ ᱵᱮᱭᱟᱢ ᱫᱚ ᱟᱹᱰᱤ ᱵᱮᱥᱟᱜ ᱠᱟᱱᱟ ᱟᱨ ᱵᱮᱭᱟᱢ ᱵᱟᱝᱠᱷᱟᱱ ᱫᱚ ᱱᱤᱡᱮᱨᱟᱜ ᱚᱱᱛᱚᱨ ᱢᱚᱱᱮᱨᱮ ᱡᱟᱦᱟᱜᱮ ᱢᱮᱱᱟᱜᱼᱟ ᱥᱟᱱᱟᱢ ᱞᱮᱠᱟᱱᱟᱜ ᱮᱠᱫᱚᱢ ᱦᱚᱲᱢᱚ ᱦᱚᱸ ᱴᱷᱤᱠ ᱵᱟᱭ ᱛᱟᱦᱮᱱᱟ ᱟᱨ ᱱᱚᱛᱮ ᱟᱵᱤᱱᱟᱜ ᱦᱚᱲᱢᱚᱨᱮ ᱟᱹᱰᱤᱞᱮᱠᱟᱱ ᱮᱴᱠᱮᱴᱚᱬᱮ ᱦᱚᱸ ᱥᱤᱨᱡᱟᱹᱜᱼᱟ ᱡᱤᱣᱤ ᱥᱩᱥᱟᱹᱨ ᱥᱟᱨᱪᱟ ᱵᱟᱝᱠᱷᱟᱱ ᱫᱚ ᱢᱟᱲᱟᱝ ᱥᱮᱫ ᱟᱯᱟᱥᱩᱞᱚᱜ ᱨᱮᱱᱟᱜ ᱵᱩᱜᱤ ᱰᱟᱦᱟᱨ ᱦᱚᱸ ᱵᱟᱭ ᱯᱩᱨᱩᱱᱚᱜᱼᱟ